ᱤᱧ ᱯᱟᱴᱟᱵᱤᱫᱟᱹᱧ ᱠᱩᱥᱤᱭᱟᱜᱼᱟ ᱱᱤᱭᱟᱹ ᱠᱷᱟᱹᱛᱤᱨ ᱜᱮ ᱡᱮ ᱯᱟᱴᱟᱵᱤᱱᱫᱟᱹ ᱨᱮᱫᱚ ᱟᱹᱰᱤ ᱟᱭᱢᱟ ᱥᱟ ᱜᱤᱧ ᱥᱟ ᱜᱤᱧ ᱟᱵᱚ ᱥᱟᱱᱛᱟᱲ ᱠᱚᱠᱚ ᱦᱤᱡᱩᱜᱼᱟ ᱨᱟᱹᱥᱠᱟᱹ ᱡᱚᱝ ᱞᱟ ᱜᱤᱫ ᱟᱵᱚ ᱟᱨ ᱱᱟᱱᱟ ᱦᱩᱱᱟᱹᱨ ᱫᱚᱠᱟᱱ ᱠᱚ ᱛᱟᱦᱮᱱᱟ ᱡᱮᱞᱮᱠᱟ ᱦᱚᱨᱚᱜ ᱵᱟᱸᱫᱮ ᱥᱟᱡᱽ ᱥᱟᱯᱟᱯ ᱱᱟᱱᱟ ᱦᱩᱱᱟᱹᱨ ᱯᱩᱛᱷᱤ ᱯᱚᱛᱚᱵ ᱠᱚ ᱧᱟᱢᱚᱜᱼᱟ ᱱᱟᱱᱟ ᱦᱩᱱᱟᱹᱨ ᱡᱤᱞ ᱯᱤᱴᱷᱟᱹ ᱠᱚᱦᱚᱸ ᱧᱟᱢᱚᱜᱼᱟ ᱟᱨ ᱥᱟ ᱜᱤᱧ ᱫᱤᱥᱚᱢ ᱥᱟᱱᱛᱟᱲ ᱦᱚᱱ ᱦᱚᱯᱚᱱ ᱥᱟᱶ ᱟᱹᱰᱤ ᱨᱟᱹᱥᱠᱟᱹ ᱥᱟᱞᱟᱜ ᱯᱟᱛᱟ ᱮᱱᱮᱡ ᱜᱟᱹᱰᱤ ᱠᱚᱨᱮᱱᱟᱜ ᱟᱨ ᱥᱟᱱᱛᱟᱲ ᱦᱚᱯᱚᱱᱟᱜ ᱵᱷᱤᱲ ᱥᱟᱶᱛᱮ ᱟᱹᱰᱤ ᱨᱟᱹᱥᱠᱟᱹ ᱨᱚᱢᱚᱡᱽ ᱠᱟᱛᱮᱜ ᱱᱚᱣᱟ ᱢᱤᱫ ᱥᱤᱧ ᱢᱤᱫ ᱧᱤᱫᱟᱹ ᱯᱟᱛᱟ ᱟᱹᱰᱤ ᱨᱟᱹᱥᱠᱟᱹ ᱜᱮ ᱟᱹᱭᱠᱟᱹᱜᱼᱟ ᱱᱚᱣᱟ ᱠᱷᱟᱹᱛᱤᱨ ᱯᱟᱴᱟᱵᱤᱱᱫᱟᱹ ᱫᱚᱧ ᱠᱩᱥᱤᱭᱟᱜᱼᱟ